ᱫᱟᱹᱲ ᱤᱧ ᱫᱚ ᱟᱹᱰᱤ ᱡᱳᱨ ᱤᱧ ᱠᱩᱥᱤᱭᱟᱜ ᱜᱮᱭᱟ ᱫᱟᱹᱲ ᱫᱚ ᱱᱚᱠᱟ ᱯᱟᱲᱟ ᱜᱮᱨᱟᱢ ᱥᱮ ᱢᱮᱨᱟᱛᱷᱚᱱ ᱫᱟᱹᱲ ᱠᱚ ᱡᱟᱦᱟᱸ ᱠᱚᱨᱮ ᱦᱩᱭᱩᱜᱼᱟ ᱚᱱᱟ ᱠᱚᱨᱮᱧ ᱥᱮᱞᱮᱫᱚᱜ ᱜᱮᱭᱟ ᱥᱮ ᱤᱱᱴᱟᱨ ᱱᱮᱥᱮᱱᱮᱞ ᱞᱮᱵᱮᱞ ᱨᱮ ᱡᱟᱛᱮᱧ ᱪᱟᱞᱟᱜ ᱚᱱᱟᱠᱟ ᱞᱟᱦᱟ ᱥᱮᱫ ᱵᱟᱝᱢᱟᱹᱧ ᱪᱟᱞᱟᱣ ᱫᱟᱲᱮᱭᱟᱜ ᱚᱱᱠᱟᱧ ᱚᱱᱟ ᱞᱟᱹᱜᱤᱫ ᱛᱤᱧ ᱥᱮᱞᱮᱫᱚᱜᱼᱟ ᱟᱨ ᱫᱟᱹᱲ ᱨᱮᱭᱟᱜ ᱨᱩᱴᱤᱱ ᱫᱚ ᱦᱩᱭᱩᱜ ᱠᱟᱱ ᱛᱤᱧᱟ ᱥᱮᱛᱟᱜ ᱯᱟᱸᱪᱴᱟ ᱠᱷᱚᱡ ᱥᱟᱛ ᱫᱷᱟᱹᱨᱤᱡ ᱟᱨ ᱟᱭᱩᱵ ᱪᱟᱨᱴᱟ ᱠᱷᱚᱡ ᱪᱷᱚᱴᱟ ᱫᱷᱟᱹᱨᱤᱡ ᱫᱟᱹᱲ ᱫᱚ ᱱᱚᱣᱟ ᱞᱟᱹᱜᱤᱫ ᱜᱮᱧ ᱫᱟᱹᱲᱟ ᱤᱧᱟᱹᱜ ᱢᱚᱱ ᱨᱮ ᱟᱥᱟ ᱥᱮ ᱠᱩᱠᱢᱩ ᱢᱮᱱᱟᱜ ᱛᱤᱧᱟᱹ ᱵᱟᱝᱢᱟ ᱟᱨᱚ ᱞᱟᱹᱴᱩ ᱥᱮᱡ ᱤᱧ ᱪᱟᱞᱟᱣ ᱫᱟᱲᱤᱜ